ᱦᱳᱭ ᱜᱚᱢᱠᱮ ᱡᱟᱦᱟᱸ ᱛᱚᱠ ᱱᱚᱣᱟ ᱟᱥᱲᱟ ᱠᱚᱨᱮᱜ ᱜᱤᱫᱽᱨᱟᱹ ᱠᱚ ᱨᱟᱹᱠᱟ ᱵᱟᱠᱚ ᱦᱟᱛᱟᱣᱮᱫᱼᱟ ᱥᱮ ᱠᱚᱢ ᱥᱚᱝᱠᱷᱟᱨᱮ ᱠᱚ ᱦᱤᱡᱩᱜᱼᱟ ᱱᱚᱣᱟ ᱠᱚᱨᱮ ᱫᱚ ᱠᱤᱪᱷᱩ ᱮᱴᱠᱮᱴᱚᱬᱮ ᱧᱮᱞᱚᱜᱚ ᱠᱟᱱ ᱜᱮᱭᱟ ᱟᱫᱚ ᱱᱚᱝᱠᱟ ᱵᱚᱱ ᱦᱩᱫᱤᱥᱟ ᱡᱮ ᱠᱚᱨᱮ ᱥᱮ ᱟᱥᱲᱟ ᱠᱚᱨᱮ ᱜᱤᱫᱽᱨᱟᱹ ᱠᱚ ᱦᱤᱡᱩᱜ ᱞᱟᱥᱟᱲ ᱛᱮᱫᱚ ᱢᱟᱲᱟᱝ ᱢᱟ ᱚᱲᱟᱜ ᱠᱚ ᱥᱮᱫ ᱠᱷᱚᱱ ᱦᱚᱸ ᱠᱚ ᱮᱢᱟᱱ ᱠᱚ ᱟᱵᱚ ᱠᱟᱹᱡ ᱚᱞᱚᱜᱼᱯᱟᱲᱦᱟᱜ ᱤᱫᱤ ᱠᱟᱛᱮᱫ ᱥᱚᱱᱛᱚᱨᱚᱜ ᱦᱩᱭ ᱟᱵᱚᱱᱟ ᱪᱮᱠᱟᱛᱮ ᱜᱤᱫᱽᱨᱟᱹ ᱫᱚ ᱱᱩᱠᱩ ᱫᱚ ᱠᱚᱢ ᱵᱤᱵᱮᱠᱥᱤᱞ ᱦᱚᱲ ᱠᱟᱱᱟ ᱠᱚ ᱩᱱᱠᱩᱣᱟᱜ ᱫᱚ ᱩᱱᱟᱹᱜ ᱜᱮᱭᱟᱱ ᱵᱩᱫᱷᱤ ᱵᱟᱹᱱᱩᱜᱟᱱ ᱛᱟᱠᱚᱣᱟ ᱩᱱᱠᱩ ᱫᱚ ᱚᱠᱚᱭ ᱢᱮᱱ ᱞᱮᱠᱟ ᱚᱱᱟ ᱱᱚᱜᱼᱚᱭ ᱠᱩᱝᱠᱟᱹᱞ ᱚᱱᱮ ᱴᱩᱠᱩᱡ ᱠᱚ ᱵᱮᱱᱟᱣ ᱫᱚ ᱚᱱᱟ ᱠᱟᱸᱪᱟ ᱦᱟᱥᱟ ᱞᱮᱠᱟᱱ ᱦᱚᱲ ᱠᱟᱱᱟ ᱠᱚ ᱟᱫᱚ ᱩᱱᱠᱩ ᱫᱚ ᱢᱤᱫᱴᱟᱝ ᱟᱠᱚᱣᱟᱜ ᱵᱮᱥ ᱨᱩᱯ ᱵᱮᱱᱟᱣ ᱞᱟᱹᱜᱤᱫ ᱛᱮᱫᱚ ᱢᱟᱲᱟᱝ ᱫᱚ ᱚᱱᱮ ᱠᱩᱝᱠᱟᱹᱞ ᱡᱮᱢᱚᱱ ᱦᱟᱥᱟ ᱠᱷᱚᱱᱟᱜ ᱴᱩᱠᱩᱡ ᱠᱚ ᱪᱮᱞᱟᱝ ᱠᱚᱠᱚ ᱵᱮᱱᱟᱣᱟ ᱟᱨ ᱫᱟᱞ ᱥᱚᱡᱷᱮᱭᱟᱠᱚ ᱚᱱᱠᱟ ᱠᱟᱛᱮᱫ ᱵᱮᱱᱟᱜᱼᱟ ᱟᱫᱚ ᱚᱱᱠᱟ ᱜᱮ ᱟᱵᱚ ᱦᱚᱸ ᱠᱚᱣᱟᱜ ᱱᱚᱣᱟ ᱢᱤᱫᱴᱟᱝ ᱫᱟᱭᱤᱛᱛᱚ ᱠᱟᱱᱟ ᱡᱮ ᱩᱱᱠᱩ ᱫᱚ ᱵᱤᱵᱮᱠ ᱵᱩᱫᱷᱤ ᱵᱟᱹᱱᱩᱜᱟᱱᱟ ᱟᱫᱚ ᱟᱵᱚ ᱠᱚᱜᱮ ᱠᱟᱹᱡ ᱦᱩᱥᱤᱭᱟᱨ ᱧᱚᱜ ᱠᱟᱛᱮᱫ ᱩᱱᱠᱩ ᱫᱚ ᱢᱟᱲᱟᱝ ᱥᱮᱫ ᱪᱮᱠᱟᱛᱮ ᱠᱚ ᱨᱟᱠᱟᱵᱚᱜ ᱟᱠᱚ ᱚᱱᱟ ᱫᱤᱥᱼᱦᱩᱫᱤᱥ ᱫᱚ ᱟᱵᱚᱜᱮ ᱮᱢᱚᱜ ᱦᱩᱭᱩᱜᱼᱟ ᱵᱟᱠᱚ ᱢᱮᱱᱟ ᱟᱫᱚ ᱤᱱᱟᱹ ᱠᱷᱟᱱ ᱢᱩᱞ ᱫᱚ ᱢᱟᱱᱮ ᱚᱲᱟᱜ ᱨᱮᱱ ᱠᱚ ᱟᱨ ᱚᱱᱟ ᱥᱟᱶᱛᱮ ᱱᱩᱠᱩ ᱫᱚ ᱵᱮᱥ ᱞᱮᱠᱟᱛᱮ ᱵᱩᱡᱷᱟᱹᱣ ᱯᱟᱲᱦᱟᱣ ᱠᱟᱛᱮᱫ ᱟᱨ ᱚᱱᱠᱟ ᱞᱮᱠᱟᱛᱮ ᱱᱟᱱᱟ ᱨᱚᱠᱚᱢ ᱠᱟᱹᱡ ᱠᱚᱦᱚᱸ ᱟᱨ ᱠᱷᱩᱥᱤ ᱢᱚᱱᱮ ᱨᱮ ᱱᱚᱝᱠᱟ ᱵᱩᱡᱷᱟᱹᱣ ᱢᱟᱠᱚ ᱚᱱᱠᱟ ᱦᱚᱨᱼᱰᱟᱦᱟᱨᱛᱮ ᱟᱹᱭᱩᱨ ᱠᱟᱛᱮᱫ ᱟᱥᱲᱟ ᱠᱚᱨᱮ ᱵᱚᱱ ᱥᱮᱴᱮᱨ ᱦᱚᱪᱚ ᱫᱟᱲᱮᱭ ᱟᱠᱚᱣᱟ